ᱤᱧ ᱟᱹᱰᱤ ᱠᱚᱢ ᱥᱚᱢᱚᱭ ᱡᱤᱭᱟᱹᱞᱤ ᱥᱮᱸᱫᱽᱨᱟᱧ ᱪᱟᱞᱟᱣ ᱟᱠᱟᱱᱟ ᱥᱮᱸᱫᱽᱨᱟ ᱪᱟᱞᱟᱜ ᱞᱟᱹᱜᱤᱫ ᱛᱮ ᱪᱮᱫ ᱪᱮᱫ ᱥᱟᱯᱟᱵ ᱞᱟᱜᱟᱜᱼᱟ ᱵᱟᱝᱢᱟ ᱞᱟᱹᱠᱛᱤᱜᱼᱟ ᱚᱱᱟ ᱠᱚᱫᱚ ᱠᱤᱪᱷᱩᱧ ᱵᱟᱰᱟᱭ ᱜᱮᱭᱟ ᱡᱟᱦᱟᱸ ᱞᱮᱠᱟ ᱥᱮᱸᱫᱽᱨᱟ ᱪᱟᱞᱟᱜ ᱞᱟᱹᱜᱤᱫ ᱛᱮᱫᱚ ᱥᱟᱶᱨᱮ ᱫᱟᱜ ᱫᱚᱨᱠᱟᱨᱚᱜᱼᱟ ᱵᱩᱨᱩ ᱨᱮᱫᱚ ᱫᱟᱜ ᱵᱟᱭ ᱛᱟᱦᱮᱱᱟ ᱟᱹᱰᱤ ᱠᱚᱢ ᱡᱟᱭᱜᱟ ᱨᱮᱜᱮ ᱛᱟᱦᱮᱱᱟ ᱥᱮᱸᱫᱽᱨᱟ ᱫᱟᱬᱟ ᱛᱩᱞᱩᱡ ᱦᱚᱸ ᱫᱟᱜ ᱛᱮᱛᱟᱝ ᱜᱮᱭᱟ ᱚᱠᱟᱨᱮᱢ ᱧᱟᱢᱟ ᱚᱱᱟᱛᱮ ᱫᱟᱜ ᱫᱚ ᱱᱤᱦᱟᱹᱛᱜᱮ ᱫᱚᱨᱠᱟᱨ ᱜᱮᱭᱟ ᱡᱤᱭᱟᱹᱞᱤ ᱠᱚ ᱥᱮᱸᱫᱽᱨᱟ ᱞᱟᱹᱜᱤᱫ ᱛᱮᱫᱚ ᱟᱜ ᱥᱟᱨ ᱟᱨ ᱵᱚᱨᱥᱟ ᱦᱚᱸ ᱫᱚᱨᱠᱟᱨᱚᱜ ᱜᱮᱭᱟ ᱪᱮᱠᱟᱛᱮ ᱟᱜ ᱥᱟᱨᱮᱢ ᱥᱩᱢᱩᱝᱮᱢ ᱥᱟᱵ ᱠᱟᱜ ᱠᱷᱟᱱ ᱥᱟᱨ ᱡᱤᱭᱟᱹᱞᱤ ᱛᱩᱧ ᱛᱮ ᱪᱟᱵᱟ ᱞᱮᱱ ᱠᱷᱟᱱ ᱟᱢ ᱥᱩᱨᱛᱮ ᱥᱮᱸᱫᱽᱨᱟ ᱡᱤᱭᱟᱹᱞᱤ ᱠᱚ ᱦᱤᱡᱩᱜ ᱠᱷᱟᱱ ᱪᱮᱫ ᱛᱮᱢ ᱪᱮᱠᱟ ᱠᱚᱣᱟ ᱚᱱᱟᱛᱮ ᱩᱱᱠᱩ ᱠᱚ ᱜᱚᱡ ᱞᱟᱹᱜᱤᱫ ᱵᱟᱝ ᱩᱱᱠᱩ ᱴᱷᱮᱱ ᱠᱷᱚᱱ ᱫᱩᱜᱩᱜ ᱞᱟᱹᱜᱤᱫ ᱛᱮ ᱵᱚᱨᱥᱟ ᱠᱚᱦᱚᱸ ᱥᱟᱶᱨᱮ ᱵᱟᱝᱢᱟ ᱠᱟᱹᱯᱤ ᱦᱚᱸ ᱥᱟᱶᱨᱮ ᱥᱟᱵ ᱠᱟᱜ ᱫᱚᱨᱠᱟᱨ ᱜᱮ ᱚᱱᱠᱟ ᱞᱮᱠᱟ ᱟᱵᱚ ᱥᱮᱫᱟᱭ ᱠᱷᱚᱱ ᱦᱟᱯᱲᱟᱢ ᱠᱚ ᱥᱮᱸᱫᱽᱨᱟ ᱞᱟᱹᱜᱤᱫ ᱛᱮᱫᱚ ᱞᱟᱹᱭ ᱠᱮᱫ ᱞᱤᱧ ᱱᱚᱣᱟ ᱡᱤᱱᱤᱥ ᱠᱚ ᱥᱟᱵ ᱫᱚᱨᱠᱟᱨᱚᱜᱼᱟ ᱢᱮᱱᱛᱮ ᱦᱟᱲᱟᱢ ᱠᱚᱴᱷᱮᱱ ᱠᱷᱚᱱᱞᱤᱧ ᱟᱸᱡᱚᱢ ᱟᱠᱟᱫᱼᱟ